ᱦᱮᱸ ᱡᱚᱦᱟ ᱨᱜᱤ ᱟᱹᱞᱤᱧ ᱤᱧᱟᱜ ᱧᱩᱛᱩᱢ ᱫᱚ ᱦᱩᱭᱩᱜ ᱠᱟᱱᱟ ᱥᱚᱢᱞᱟᱞ ᱢᱩᱨᱢᱩ ᱟᱛᱩ ᱠᱩᱯᱟᱹᱭ ᱠᱷᱚᱱᱞᱤᱧ ᱢᱮᱱᱫᱟ ᱟᱹᱞᱤᱧᱟᱜ ᱯ ᱚᱥᱱᱚ ᱫᱚ ᱱᱚᱣᱟ ᱠᱟᱱᱟ ᱡᱮ ᱫᱤᱱ ᱫᱤᱱᱛᱮ ᱟᱵᱩᱣᱟᱜ ᱯᱚᱨᱤᱵᱮᱥ ᱵᱟᱹᱲᱤᱪᱚᱜ ᱠᱟᱱᱟ ᱡᱮᱢᱚᱱ ᱫᱟᱨᱤ ᱪᱮᱠᱟ ᱠᱟᱛᱮᱜᱵᱩ ᱥᱚᱝᱨᱚᱠᱷᱚᱱᱟ ᱚᱱᱟ ᱵᱟᱵᱚᱛ ᱛᱮ ᱟᱹᱞᱤᱧ ᱟᱵᱮᱱᱴᱷᱮᱡ ᱠᱩᱠᱞᱤᱞᱤᱧ ᱫᱚᱦᱚᱠᱮᱫᱟ ᱟᱫᱚ ᱜᱚᱝᱠᱮ ᱦᱮᱸ ᱟᱫᱚ ᱜᱚᱝᱠᱮ ᱥᱚᱝᱨᱚᱠᱷᱚᱱ ᱫᱚ ᱚᱠᱚᱭ ᱥᱚᱝᱨᱚᱠᱷᱚᱱᱟ ᱱᱚᱣᱟ ᱢᱚᱫᱷᱮᱨᱮᱫᱚ ᱦᱚᱲ ᱢᱟᱱᱮ ᱵᱚᱦᱟᱞᱠᱩ ᱦᱩᱭᱩᱜ ᱟ ᱛᱟᱦᱚᱞᱮ ᱩᱱᱠᱩᱠᱚᱣᱟᱜ ᱢᱟᱹᱱᱦᱟᱹᱫᱚ ᱪᱮᱫᱞᱮᱠᱟ ᱛᱟᱦᱮᱱᱟ ᱡᱩᱫᱤᱢ ᱞᱟᱹᱭᱫᱟᱲᱤᱭᱟᱜ ᱠᱷᱟᱱ ᱦᱮᱸ ᱟᱫᱚᱞᱚᱤᱧ ᱢᱮᱱᱫᱟ ᱡᱚᱫᱤ ᱵᱟᱠᱩ ᱦᱚᱨᱦᱚᱞᱮᱠᱷᱟᱱ ᱫᱟᱨᱤ ᱫᱚᱠᱚ ᱢᱟᱜ ᱤᱫᱤᱭᱟᱛᱚ ᱛᱟᱦᱚᱞᱮ ᱯᱚᱨᱤᱵᱮᱥ ᱦᱚᱛᱚ ᱱᱚᱥᱴᱚᱜ ᱟ ᱯᱚᱨᱤᱵᱮᱥ ᱦᱚᱸ ᱱᱚᱥᱴᱚᱜ ᱟ ᱚᱱᱟ ᱥᱟᱶᱛᱮ ᱟᱵᱩᱣᱟᱜ ᱡᱟᱦᱟᱸ ᱵᱟᱧᱪᱟᱜ ᱞᱟᱹᱜᱤᱫᱛᱮ ᱫᱟᱨᱮ ᱜᱮᱛᱚ ᱥᱟᱦᱮᱸᱫ ᱮ ᱮᱢᱟᱵᱚᱱᱟ ᱛᱚᱵᱮ ᱫᱟᱨᱤ ᱡᱚᱫᱤ ᱵᱟᱵᱩ ᱵᱟᱧᱪᱟᱣ ᱫᱟᱲᱤᱭᱟᱜ ᱟ ᱱᱚᱣᱟ ᱞᱟᱹᱜᱤᱫ ᱛᱮ ᱟᱵᱮᱱ ᱪᱮᱫᱵᱮᱱ ᱪᱤᱱᱛᱟ ᱵᱷᱟᱵᱱᱟᱭᱮᱫᱟ ᱦᱮᱸ ᱟᱫᱚ ᱟᱹᱞᱤᱧ ᱦᱚᱸ ᱱᱤᱭᱟᱹᱜᱮᱞᱤᱧ ᱢᱮᱱ ᱚᱪᱚᱭᱮᱫᱟ ᱥᱟᱵᱠᱟᱜᱵᱮᱱ ᱱᱤᱛᱚᱜ ᱥᱚᱝᱨᱚᱠᱷᱚᱱ ᱦᱚᱲᱦᱚᱸ ᱵᱟᱹᱱᱩᱜ ᱟᱠᱟᱫ ᱠᱚᱣᱟ ᱮᱠᱢᱟᱛᱨᱚ ᱫᱚᱯᱛᱚᱨᱠᱩ ᱛᱟᱦᱮᱸᱠᱟᱱᱟ ᱫᱚᱯᱛᱚᱨᱠᱩ ᱦᱚᱨᱦᱚᱭᱮᱫ ᱠᱟᱱᱛᱟᱦᱮᱸ ᱠᱟᱱᱟ ᱫᱚᱯᱛᱚᱨᱯᱚᱨ ᱫᱤᱱᱢᱟᱱ ᱠᱩ ᱧᱮᱞᱮᱫ ᱠᱟᱱᱛᱟᱦᱮᱸ ᱠᱟᱱᱟ ᱧᱤᱫᱟᱹ ᱵᱟᱠᱩᱧᱮᱞᱮᱫ ᱠᱟᱱᱛᱟᱦᱮᱱᱟ ᱛᱟᱦᱚᱞᱮ ᱧᱤᱫᱟᱹ ᱢᱩᱦᱩᱫᱨᱮ ᱫᱟᱨᱤᱠᱩ ᱢᱟᱜ ᱠᱩᱢᱲᱩ ᱪᱟᱵᱟᱠᱮᱫᱟ ᱟᱵᱮᱱ ᱪᱮᱫᱵᱮᱱ ᱪᱤᱠᱟ ᱫᱟᱲᱤᱭᱟᱜ ᱟ ᱦᱮᱸ ᱜᱚᱝᱠᱮ ᱩᱱᱠᱩ ᱦᱚᱲᱛᱚ ᱮᱢᱱᱤ ᱛᱮᱛᱚ ᱟᱨ ᱵᱟᱠᱩ ᱫᱩᱲᱩᱵᱟ ᱛᱚᱠᱷᱚᱱ ᱞᱟᱹᱜᱤᱫ ᱪᱮᱫ ᱵᱮᱵᱚᱥᱛᱟ ᱛᱟᱦᱮᱱᱟ ᱱᱩᱠᱩ ᱛᱚᱠᱷᱚᱱ ᱠᱩ ᱢᱮᱱᱫᱟ ᱟᱞᱮᱫᱚ ᱥᱩᱫᱩ ᱡᱚᱢᱨᱮᱫᱚ ᱵᱟᱞᱮ ᱛᱟᱦᱮᱱᱟ ᱟᱞᱮᱭᱟᱜ ᱛᱚ ᱢᱤᱫᱴᱮᱱ ᱞᱟᱡᱠᱟᱴᱟ ᱢᱮᱱᱟᱜ ᱛᱟᱞᱮᱭᱟ ᱟᱞᱮ ᱟᱹᱥᱩᱞᱚᱜ ᱞᱟᱹᱜᱤᱫᱛᱮ ᱛᱟᱦᱚᱞᱮ ᱠᱤᱪᱷᱩ ᱢᱟᱹᱱᱦᱟᱹ ᱦᱚᱸ ᱮᱢᱚᱜ ᱦᱩᱭᱩᱜ ᱛᱟᱢᱟ ᱛᱟᱦᱚᱞᱮ ᱞᱮ ᱛᱟᱦᱮᱱᱟ ᱵᱟᱝᱠᱷᱟᱱ ᱫᱚ ᱵᱟᱝ ᱢᱩᱪᱟᱹᱫ ᱨᱮ ᱟᱨ ᱢᱤᱫᱴᱮᱡ ᱠᱩᱠᱞᱤ ᱛᱟᱦᱮᱸᱱ ᱠᱟᱱᱛᱟᱞᱤᱧᱟ ᱦᱮᱸ ᱟᱢᱴᱷᱮᱱ ᱯᱚᱥᱱᱚ ᱛᱟᱦᱮᱸᱱ ᱠᱟᱱ ᱛᱟᱹᱞᱤᱧᱟ ᱟᱵᱩᱡᱮ ᱱᱚᱜᱚᱭ ᱵᱤᱨ ᱨᱮ ᱟᱭᱢᱟ ᱠᱤᱪᱷᱩ ᱡᱤᱵᱡᱤᱭᱟᱹᱞᱤ ᱢᱮᱱᱟᱜ ᱟᱠᱟᱫ ᱠᱚᱣᱟ ᱛᱷᱚᱲᱟᱜᱟᱱ ᱢᱟᱱᱮ ᱫᱩᱥᱠᱨᱤᱛᱤ ᱦᱚᱲ ᱥᱮ ᱠᱩᱢᱲᱩ ᱦᱚᱲ ᱡᱤᱵ ᱡᱤᱭᱟᱹᱞᱤᱠᱩ ᱜᱚᱡ ᱤᱫᱤᱭᱮᱫ ᱠᱚᱣᱟ ᱩᱱᱠᱩ ᱥᱟᱵᱨᱮᱱᱟᱜ ᱵᱮᱵᱚᱥᱛᱟ ᱪᱮᱫ ᱢᱮᱱᱟᱜ ᱟ ᱡᱟᱦᱟᱸ ᱱᱚᱣᱟ ᱠᱷᱟᱹᱛᱤᱨ ᱛᱮ ᱟᱵᱩᱣᱟᱜ ᱯᱚᱨᱤᱵᱮᱥ ᱱᱚᱥᱴᱚᱜ ᱠᱟᱱᱟ ᱩᱱᱠᱩ ᱡᱤᱵᱽᱡᱤᱭᱟᱹᱞᱤ ᱵᱟᱝᱠᱷᱟᱹᱛᱤᱨ ᱛᱮ ᱪᱮᱫᱟᱜ ᱥᱮ ᱞᱟᱦᱟᱛᱮ ᱛᱤᱛᱨᱤᱠᱩ ᱨᱟᱜᱮᱫ ᱠᱟᱱ ᱛᱟᱦᱮᱱᱟ ᱛᱩᱭᱩ ᱦᱚᱸᱠᱩ ᱨᱟᱜ ᱮᱫ ᱠᱟᱱᱛᱟᱦᱮᱸᱱᱟ ᱱᱚᱠᱩᱣᱟᱜ ᱨᱟᱜ ᱟᱸᱫᱚᱲ ᱵᱟᱝ ᱟᱸᱡᱚᱢᱚᱜ ᱠᱟᱱᱟ